ᱥᱟᱶᱛᱟ ᱪᱟᱞᱟᱣ ᱵᱮᱱᱟᱣ ᱞᱟᱹᱜᱤᱫ ᱥᱟᱶᱛᱟ ᱨᱮᱱᱟᱜ ᱟᱭᱢᱟ ᱜᱟᱱ ᱥᱚᱝᱜᱚᱴᱷᱚᱱ ᱠᱚ ᱡᱟᱦᱟᱸ ᱞᱮᱠᱟ ᱡᱟᱦᱮᱨ ᱵᱮᱱᱟᱣ ᱜᱚᱥᱟᱬᱮ ᱵᱮᱱᱟᱣ ᱥᱮ ᱚᱞ ᱤᱛᱩᱱ ᱤᱥᱲᱟ ᱠᱚ ᱵᱮᱱᱟᱣ ᱞᱟᱹᱜᱤᱫ ᱠᱚ ᱠᱩᱨᱩᱢᱩᱴᱩᱭᱮᱫ ᱜᱮᱭᱟ ᱟᱨ ᱱᱩᱠᱩ ᱥᱚᱝᱜᱚᱴᱷᱚᱱ ᱫᱚ ᱥᱟᱶᱛᱟ ᱥᱮ ᱟᱛᱳ ᱨᱮᱱ ᱢᱟᱺᱡᱷᱤ ᱢᱚᱬᱮ ᱦᱚᱲ ᱥᱟᱞᱟᱜ ᱫᱩᱲᱩᱵ ᱢᱤᱫ ᱠᱟᱛᱮᱫ ᱥᱟᱶᱛᱟ ᱚᱠᱟ ᱞᱮᱠᱟ ᱡᱤᱭᱟᱹᱲ ᱛᱟᱦᱮᱱᱟ ᱵᱮᱥ ᱛᱮ ᱛᱟᱦᱮᱱᱟ ᱚᱱᱟ ᱨᱮᱱᱟᱜ ᱠᱚ ᱜᱟᱞᱚᱪ ᱢᱤᱫᱟ